ᱤᱧᱟᱹᱜ ᱴᱚᱴᱷᱟᱨᱮ ᱵᱤᱨᱤᱫ ᱠᱟᱹᱨᱤ ᱞᱮᱠᱟᱛᱮᱫᱚ ᱵᱤᱨᱵᱷᱩᱢ ᱡᱮᱞᱟ ᱨᱮᱫᱚ ᱦᱩᱭᱩᱜ ᱠᱟᱱᱟ ᱡᱮ ᱠᱩᱴᱤᱨ ᱥᱤᱞᱯᱚ ᱡᱟᱦᱟᱸ ᱫᱚ ᱡᱟᱦᱟᱸ ᱠᱩ ᱡᱤᱱᱤᱥ ᱵᱮᱱᱟᱣ ᱚᱱᱟᱫᱚ ᱦᱩᱭᱩᱜ ᱠᱟᱱᱟ ᱡᱮᱢᱚᱱ ᱢᱟᱫᱽ ᱨᱮᱭᱟᱜ ᱪᱮᱭᱟᱨ ᱢᱟᱫᱽ ᱨᱮᱭᱟᱜ ᱡᱩᱭᱮᱞᱟᱨᱤ ᱞᱩᱛᱩᱨ ᱨᱮᱭᱟᱜ ᱡᱷᱩᱨᱤ ᱮᱢᱚᱱᱠᱤ ᱟᱨ ᱛᱟᱞᱤ ᱨᱮᱭᱟᱜ ᱥᱤᱨᱛᱮ ᱟᱭᱢᱟ ᱡᱩᱭᱮᱞᱟᱨᱤ ᱵᱮᱱᱟᱜ ᱠᱟᱱᱟ ᱮᱵᱚᱝ ᱡᱟᱦᱟᱸᱠᱩ ᱰᱟᱣᱨᱮᱴ ᱫᱟᱨᱤ ᱨᱮᱭᱟᱜ ᱵᱤᱡ ᱛᱟᱦᱮᱸᱱᱟ ᱚᱱᱟ ᱵᱤᱡᱠᱩ ᱦᱟᱞᱟᱝ ᱠᱟᱛᱮᱫ ᱢᱟᱞᱟ ᱵᱟ ᱯᱩᱛᱷᱤ ᱟᱭᱢᱟ ᱨᱚᱠᱚᱢ ᱚᱱᱟᱠᱩ ᱵᱮᱱᱟᱣ ᱮᱫᱟ ᱡᱟᱦᱟᱫᱚ ᱢᱚᱱᱮᱭᱟ ᱥᱟᱱᱛᱤᱱᱤᱠᱮᱛᱚᱱ ᱢᱤᱫᱴᱮᱱ ᱯᱚᱨᱡᱚᱴᱚᱱ ᱠᱮᱱᱫᱨᱚ ᱠᱟᱱᱟ ᱚᱱᱟᱛᱮ ᱚᱱᱮᱠ ᱯᱚᱨᱡᱚᱴᱚᱱ ᱠᱩ ᱦᱤᱡᱩᱜ ᱜᱮᱭᱟ ᱟᱨ ᱦᱮᱡ ᱠᱟᱛᱮᱜ ᱚᱱᱟ ᱡᱤᱱᱤᱥ ᱠᱩᱠᱩ ᱦᱟᱛᱟᱣ ᱜᱮᱭᱟ ᱟᱨ ᱡᱟᱦᱟᱸ ᱡᱤᱱᱤᱥ ᱠᱩᱠᱩ ᱦᱟᱛᱟᱣᱟ ᱵᱮᱱᱟᱣ ᱛᱮ ᱟᱹᱰᱤ ᱠᱚᱢ ᱠᱷᱚᱨᱚᱪᱚᱜᱼᱟ ᱟᱨ ᱡᱟᱦᱟᱸ ᱩᱱᱠᱩ ᱯᱚᱨᱡᱚᱴᱚᱱ ᱚᱱᱟ ᱟᱹᱰᱤ ᱟᱭᱢᱟ ᱫᱟᱢ ᱛᱮᱠᱩ ᱦᱟᱛᱟᱣᱟ ᱚᱱᱟᱛᱮ ᱱᱚᱣᱟ ᱱᱚᱰᱮ ᱫᱚ ᱟᱨᱛᱷᱤᱠ ᱚᱵᱚᱥᱛᱟ ᱟᱹᱰᱤ ᱟᱴᱜᱤ ᱵᱮᱥᱤᱜᱤ ᱩᱛᱷᱱᱟᱹᱣ ᱜᱮᱭᱟ